ᱟᱞᱮ ᱫᱚ ᱥᱤᱢ ᱠᱚ ᱟᱨ ᱜᱮᱰᱮ ᱠᱚᱞᱮ ᱟᱹᱥᱩᱞ ᱟᱠᱟᱫ ᱠᱚᱣᱟ ᱟᱨ ᱩᱱᱠᱩ ᱫᱚ ᱟᱞᱟᱠ ᱟᱞᱟᱠ ᱡᱟᱜᱟ ᱨᱮᱞᱮ ᱫᱚᱦᱚ ᱟᱠᱟᱫ ᱠᱚᱣᱟ ᱫᱮᱥᱤ ᱥᱤᱢ ᱟᱞᱟᱠ ᱨᱮ ᱯᱚᱞᱴᱨᱤ ᱥᱤᱢ ᱟᱞᱟᱠ ᱨᱮ ᱜᱮᱰᱮ ᱟᱞᱟᱠ ᱨᱮ ᱡᱮᱢᱚᱱ ᱛᱮ ᱩᱱᱠᱩ ᱫᱚ ᱟᱡᱟᱨ ᱵᱮᱢᱟᱨ ᱟᱞᱚ ᱧᱟᱢ ᱠᱚ ᱠᱷᱟᱹᱛᱤᱨ ᱛᱮ ᱟᱞᱟᱠ ᱟᱞᱟᱠ ᱨᱮᱞᱮ ᱫᱚᱦᱚ ᱟᱠᱟᱫ ᱠᱚᱣᱟ ᱟᱨ ᱡᱟᱦᱟᱸ ᱱᱩᱠᱩ ᱨᱚ ᱠᱚ ᱟᱥᱟᱭ ᱠᱚ ᱮᱢᱟᱱ ᱠᱚ ᱠᱚ ᱦᱤᱡᱩᱜᱼᱟ ᱮᱱᱠᱷᱟᱱ ᱩᱱᱠᱩ ᱟᱞᱚ ᱠᱚ ᱦᱤᱡᱩᱜ ᱠᱷᱟᱹᱛᱤᱨ ᱛᱮ ᱨᱟᱱ ᱠᱚᱞᱮ ᱞᱟᱜᱟᱣ ᱟᱠᱟᱫ ᱠᱚᱣᱟ ᱟᱫᱚ ᱚᱱᱟ ᱫᱟᱜ ᱠᱚ ᱮᱢᱟᱱ ᱠᱚ ᱨᱟᱵᱟᱝ ᱫᱤᱱ ᱡᱟᱦᱟᱸ ᱞᱮᱠᱟ ᱫᱮᱥᱤ ᱥᱤᱢ ᱨᱩᱣᱟᱹ ᱧᱟᱢ ᱠᱚᱣᱟ ᱛᱚ ᱞᱚᱞᱚ ᱠᱟᱛᱮ ᱮᱢᱟ ᱠᱚᱣᱟ ᱟᱨ ᱥᱤᱛᱩᱝ ᱫᱤᱱ ᱡᱟᱦᱟᱸ ᱯᱚᱞᱴᱨᱤ ᱥᱤᱢ ᱨᱟᱵᱟᱝ ᱥᱤᱛᱩᱝ ᱠᱚ ᱵᱟᱠᱚ ᱥᱟᱦᱟᱣᱟ ᱛᱚ ᱩᱱᱠᱩ ᱞᱟᱹᱜᱤᱫ ᱫᱚ ᱴᱷᱟᱱᱰᱟ ᱡᱟᱜᱟ ᱞᱮ ᱵᱮᱱᱟᱣ ᱠᱟᱜ ᱠᱚᱣᱟ ᱚᱱᱟ ᱠᱚᱨᱮ ᱞᱮ ᱫᱚᱦᱚ ᱟᱠᱟᱫ ᱠᱚᱣᱟ ᱮᱱᱠᱷᱟᱱ ᱡᱚᱢ ᱠᱚ ᱥᱚᱢᱚᱭ ᱥᱚᱢᱚᱭ ᱨᱮ ᱟᱹᱰᱤ ᱵᱮᱹᱥ ᱞᱮ ᱮᱢᱟ ᱠᱚᱣᱟ ᱮᱱᱠᱷᱟᱱ ᱥᱤᱢ ᱥᱚᱸᱜᱮ ᱠᱚ ᱦᱟᱨᱟ ᱢᱟᱨᱟᱝ ᱜᱚᱫᱚᱜ ᱠᱟᱱᱟ ᱦᱟᱨᱟ ᱢᱟᱨᱟᱝ ᱠᱟᱛᱮᱱ ᱚᱱᱟ ᱛᱮᱜᱮ ᱟᱞᱮ ᱫᱚᱞᱮ ᱡᱚᱢ ᱧᱩᱭᱮᱜᱼᱟ